ᱦᱮᱞᱳ ᱤᱧ ᱫᱚ ᱦᱤᱨᱚᱢᱚᱱᱤ ᱫᱮᱵᱤ ᱠᱟᱹᱱᱟᱹᱧ ᱯᱮᱱ ᱠᱟᱨᱰ ᱚᱯᱷᱤᱥ ᱨᱮᱜᱮᱧ ᱯᱷᱳᱱ ᱟᱠᱟᱜᱼᱟ ᱟᱫᱚ ᱤᱧᱦᱚᱸ ᱫᱚᱨᱠᱟᱨᱟᱹᱧ ᱠᱟᱱᱟ ᱯᱮᱱ ᱠᱟᱨᱰ ᱴᱟᱴᱟᱨᱤᱧ ᱯᱟᱲᱦᱟᱜ ᱠᱟᱱ ᱛᱟᱦᱮᱱᱟ ᱜᱚ ᱯᱟᱥ ᱠᱮᱜᱼᱟᱹᱧ ᱚᱸᱰᱮ ᱢᱟ ᱟᱫᱚ ᱱᱤᱛᱚᱜ ᱢᱟ ᱯᱮᱱ ᱠᱟᱨᱰ ᱠᱚ ᱠᱩᱭᱤᱧ ᱠᱟᱱᱟ ᱮᱴᱟᱜ ᱨᱮ ᱵᱷᱚᱨᱛᱤᱜ ᱞᱟᱹᱜᱤᱫ ᱢᱟ ᱵᱟᱠᱷᱟᱱ ᱯᱩᱭᱥᱟᱹ ᱦᱚᱸ ᱵᱟᱹᱧ ᱧᱟᱢᱟ ᱟᱨ ᱥᱠᱩᱞ ᱨᱮᱠᱚ ᱠᱩᱭᱤᱧ ᱠᱟᱱᱟ ᱮᱱᱠᱷᱟᱱ ᱚᱠᱟᱨᱤᱧ ᱧᱟᱢᱟ ᱤᱧ ᱫᱚ ᱟᱨ ᱯᱩᱭᱥᱟᱹ ᱦᱚᱸ ᱵᱟᱹᱧ ᱧᱟᱢᱟ ᱥᱚᱨᱠᱟᱨ ᱴᱷᱮᱡ ᱠᱷᱚᱱᱟᱜ ᱟᱨ ᱮᱴᱟᱜ ᱥᱠᱩᱞ ᱢᱟᱨᱟᱝ ᱥᱠᱩᱞ ᱨᱮ ᱯᱟᱲᱦᱟᱣ ᱥᱟᱱᱟᱧ ᱠᱟᱱᱟ ᱢᱟᱨᱟᱝ ᱠᱚᱞᱮᱡᱽ ᱨᱮ ᱯᱟᱲᱦᱟᱜ ᱥᱟᱱᱟᱧ ᱠᱟᱱᱟ ᱮᱱᱠᱷᱟᱱ ᱫᱚ ᱠᱚᱭᱟᱹᱧ ᱠᱟᱱᱟ ᱠᱚ ᱞᱚᱜᱚᱱ ᱫᱷᱟᱨᱟ ᱜᱮ ᱵᱮᱱᱟᱣᱟᱹᱧ ᱯᱮ ᱯᱮᱱ ᱠᱟᱨᱰ ᱛᱚᱵᱮ ᱛᱚ ᱠᱟᱹᱢᱤ ᱛᱤᱧ ᱦᱩᱭᱩᱜᱼᱟ ᱟᱨ ᱛᱤᱥ ᱠᱚᱛᱤᱧ ᱧᱟᱢᱟ ᱱᱚᱣᱟ ᱯᱮᱱ ᱠᱟᱨᱰ ᱞᱚᱜᱚᱱ ᱜᱤᱧ ᱧᱟᱢ ᱢᱟ ᱚᱱᱟ ᱞᱟᱹᱜᱤᱫ ᱚᱱᱟ ᱞᱟᱹᱜᱤᱫ ᱜᱤᱧ ᱯᱷᱳᱱ ᱟᱠᱟᱜᱼᱟ ᱦᱟᱸᱜ ᱞᱚᱜᱚᱱ ᱫᱷᱟᱨᱟ ᱜᱤᱧ ᱧᱟᱢᱟ ᱦᱳᱭ ᱵᱟᱹᱧ ᱵᱷᱚᱨᱛᱤ ᱫᱟᱲᱮᱭᱟᱜ ᱠᱟᱱᱟ ᱥᱠᱩᱞ ᱨᱮᱦᱚᱸ ᱚᱱᱟ ᱯᱮᱱ ᱠᱟᱨᱰ ᱜᱮᱠᱚ ᱧᱟᱢ ᱠᱟᱱᱟ ᱯᱮᱱ ᱠᱟᱨᱰ ᱵᱟᱝᱠᱷᱟᱱ ᱫᱚ ᱵᱟᱠᱚ ᱵᱷᱚᱨᱛᱤ ᱵᱟᱠᱚ ᱦᱟᱛᱟᱣᱤᱧ ᱠᱟᱱᱟ ᱟᱹᱰᱤ ᱞᱚᱜᱚᱱ ᱠᱚᱨᱟᱣ ᱠᱟᱜ ᱛᱤᱧ ᱯᱮ ᱯᱮᱱ ᱠᱟᱨᱰ